ᱢᱤᱫ ᱚᱠᱛᱚ ᱤᱧ ᱡᱷᱟᱲᱠᱷᱚᱸᱰ ᱫᱤᱥᱚᱢ ᱤᱧ ᱥᱮᱱ ᱞᱮᱱᱟ ᱚᱸᱰᱮᱱᱟᱜ ᱚᱲᱟᱜ ᱫᱩᱭᱟᱹᱨ ᱥᱮ ᱚᱲᱟᱜ ᱵᱷᱤᱛ ᱠᱚᱨᱮᱧ ᱧᱮᱞ ᱠᱮᱫᱟ ᱱᱟᱱᱟ ᱦᱩᱱᱟᱹᱨ ᱪᱤᱛᱟᱹᱨ ᱵᱮᱱᱟᱣ ᱢᱮᱱᱟᱜᱼᱟ ᱚᱱᱟ ᱪᱤᱛᱟᱹᱨ ᱠᱚᱫᱚ ᱟᱵᱚ ᱥᱟᱱᱛᱟᱲ ᱥᱚᱢᱟᱡᱽ ᱨᱮᱱᱟᱜ ᱮᱱᱮᱡ ᱥᱮᱨᱮᱧ ᱥᱮ ᱥᱮᱨᱣᱟ ᱨᱮᱱᱟᱜ ᱟᱹᱰᱤ ᱨᱚᱠᱚᱢ ᱪᱤᱛᱟᱹᱨ ᱛᱩᱢᱫᱟᱜ ᱴᱟᱢᱟᱠ ᱥᱮ ᱡᱤᱵᱽᱡᱤᱭᱟᱞᱤ ᱠᱚᱣᱟᱜ ᱪᱤᱛᱟᱹᱨ ᱫᱟᱨᱮ ᱱᱟᱹᱲᱤ ᱵᱟᱦᱟ ᱡᱚ ᱵᱟᱦᱟ ᱠᱚ ᱮᱢᱟᱱ ᱠᱚ ᱨᱮᱱᱟᱜ ᱪᱤᱛᱟᱹᱨ ᱟᱨ ᱚᱱᱟ ᱠᱚ ᱪᱤᱛᱟᱹᱨ ᱧᱮᱞ ᱛᱮ ᱟᱹᱰᱤ ᱦᱟᱦᱟᱲᱟᱜ ᱜᱮᱧ ᱵᱩᱡᱷᱟᱹᱣ ᱠᱮᱜᱼᱟ ᱟᱹᱰᱤ ᱢᱚᱡᱽ ᱠᱚ ᱵᱮᱱᱟᱣ ᱟᱠᱟᱫ ᱛᱟᱦᱮᱸᱜᱼᱟ ᱤᱧ ᱦᱚᱸ ᱚᱱᱟ ᱧᱮᱞ ᱠᱟᱛᱮ ᱢᱚᱱᱮ ᱢᱚᱱᱮ ᱛᱮ ᱨᱟᱹᱥᱠᱟᱹ ᱥᱮ ᱩᱫᱽᱜᱟᱹᱣ ᱥᱮᱴᱮᱨ ᱟᱹᱫᱤᱧᱟᱹ ᱟᱨ ᱚᱱᱠᱟ ᱜᱮ ᱪᱤᱛᱟᱹᱨ ᱵᱮᱱᱟᱣ ᱨᱮᱱᱟᱜ ᱤᱧ ᱨᱤᱠᱟᱹ ᱠᱮᱜᱼᱟ ᱚᱲᱟᱜ ᱨᱮ ᱦᱮᱡ ᱠᱟᱛᱮ ᱟᱞᱮᱭᱟᱜ ᱵᱷᱤᱛ ᱠᱚᱨᱮ ᱢᱤᱫ ᱫᱤᱱ ᱤᱧ ᱦᱚᱸ ᱚᱱᱟ ᱪᱤᱛᱟᱹᱨ ᱠᱚ ᱵᱮᱱᱟᱣ ᱨᱮᱱᱟᱜ ᱤᱧ ᱨᱤᱠᱟᱹ ᱠᱮᱫᱟ ᱧᱮᱞ ᱠᱮᱜ ᱟᱹᱧ ᱩᱱᱟᱹᱜ ᱪᱮᱨᱦᱟ ᱵᱟᱝ ᱨᱮᱦᱚᱸ ᱱᱟᱥᱮ ᱱᱟᱥᱮ ᱫᱚ ᱚᱱᱟ ᱪᱤᱛᱟᱹᱨ ᱠᱩᱧ ᱵᱮᱱᱟᱣ ᱫᱟᱲᱮᱭᱟᱜ ᱠᱟᱱᱟ ᱟᱨ ᱚᱱᱟ ᱠᱚ ᱧᱮᱞ ᱠᱟᱛᱮ ᱦᱚᱲ ᱠᱚᱦᱚᱸ ᱢᱚᱡᱽ ᱜᱮᱠᱚ ᱞᱟᱹᱭᱮᱜᱼᱟ ᱮᱱᱠᱷᱟᱱ ᱟᱨᱚ ᱢᱚᱱᱮ ᱨᱟᱹᱥᱠᱟᱹ ᱡᱟᱜᱟᱣ ᱟᱹᱫᱤᱧᱟᱹ ᱤᱧ ᱦᱚᱸ ᱚᱱᱠᱟ ᱜᱮ ᱪᱤᱛᱟᱹᱨ ᱨᱮᱱᱟᱜ ᱥᱚᱠ ᱩᱱᱠᱷᱚᱱ ᱜᱮ ᱥᱮᱴᱮᱨ ᱟᱹᱫᱤᱧᱟᱹ ᱟᱨ ᱤᱧ ᱦᱚᱸ ᱚᱱᱟ ᱪᱤᱛᱟᱹᱨ ᱵᱮᱱᱟᱣ ᱤᱧ ᱮᱦᱚᱵ ᱠᱮᱜᱼᱟ